ᱱᱚᱶᱟ ᱴᱚᱴᱷᱟᱨᱮ ᱟᱭᱢᱟᱜᱮ ᱡᱟᱭᱜᱟ ᱠᱤᱨᱤᱧ ᱟᱹᱠᱷᱨᱤᱧ ᱦᱩᱭ ᱟᱠᱟᱱᱟ ᱥᱮ ᱦᱩᱭᱩᱜ ᱠᱟᱱᱟ ᱛᱚ ᱱᱚᱶᱟ ᱠᱚᱫᱚ ᱩᱱᱠᱩ ᱡᱟᱦᱟᱸᱭ ᱫᱟᱞᱟᱞ ᱢᱮᱱᱟᱜ ᱠᱚᱣᱟ ᱡᱟᱦᱟᱸᱭᱟᱜ ᱠᱚᱜᱚᱡᱽ ᱯᱚᱛᱨᱚ ᱵᱟ ᱱᱩᱜᱼᱟ ᱨᱮᱸᱜᱮᱡ ᱦᱚᱲ ᱩᱱᱠᱩᱣᱟᱜ ᱠᱚ ᱦᱟᱛᱟᱣᱮᱫᱟ ᱛᱚ ᱱᱚᱶᱟ ᱠᱚ ᱡᱟᱦᱟᱸ ᱞᱮᱠᱟᱛᱮ ᱚᱵᱚᱨᱳᱫᱽ ᱞᱮᱠᱷᱟᱱ ᱵᱷᱟᱜᱮ ᱦᱩᱭᱩᱜᱼᱟ